ᱵᱷᱟᱨᱚᱛ ᱨᱮᱭᱟᱜ ᱥᱚᱨᱠᱟᱨᱤ ᱯᱟᱹᱨᱥᱤ ᱠᱚᱫᱚ ᱦᱩᱭᱩᱜ ᱠᱟᱱᱟ ᱥᱟᱱᱛᱟᱲᱤ ᱦᱤᱱᱫᱤ ᱟᱨ ᱵᱟᱝᱞᱟ ᱟᱨ ᱫᱤᱥᱚᱢ ᱨᱮᱭᱟᱜ ᱮᱴᱟᱜ ᱥᱟᱫᱷᱟᱨᱚᱱ ᱨᱚᱲ ᱯᱟᱹᱨᱥᱤ ᱫᱚ ᱦᱩᱭᱩᱜ ᱠᱟᱱᱟ ᱢᱩᱱᱰᱟᱨᱤ ᱟᱨ ᱠᱩᱲᱢᱟᱞᱤ ᱫᱤᱥᱚᱢ ᱨᱮᱱᱟᱜ ᱯᱟᱹᱨᱥᱤ ᱟᱱᱟᱜ ᱵᱷᱮᱜᱟᱨ ᱤᱫᱤ ᱠᱟᱛᱮ ᱫᱚ ᱱᱚᱣᱟ ᱵᱷᱟᱨᱚᱛ ᱫᱤᱥᱚᱢ ᱨᱮ ᱟᱭᱢᱟ ᱞᱮᱠᱟᱱ ᱦᱚᱲ ᱢᱮᱱᱟᱜ ᱠᱚᱣᱟ ᱟᱨ ᱩᱱᱠᱩ ᱵᱷᱮᱜᱟᱨ ᱵᱷᱮᱜᱟᱨ ᱯᱟᱹᱨᱥᱤ ᱢᱮᱱᱟᱜ ᱛᱟᱠᱚᱣᱟ ᱱᱚᱣᱟᱜᱮ ᱤᱧᱤᱧ ᱢᱚᱱᱮᱭᱟ